ᱢᱮᱱᱠᱷᱟᱱ ᱤᱧ ᱫᱚ ᱥᱮᱨᱮᱧ ᱟᱸᱡᱚᱢ ᱛᱮᱦᱚᱸ ᱮᱱᱛᱮᱫ ᱫᱩᱠ ᱫᱚ ᱫᱩᱠ ᱜᱮ ᱟᱨ ᱨᱟᱹᱥᱠᱟᱹ ᱦᱚᱸ ᱨᱟᱹᱥᱠᱟᱹ ᱜᱮ ᱟᱫᱚ ᱩᱱᱤ ᱢᱤᱫᱴᱮᱱ ᱵᱟᱹᱵᱩ ᱠᱚᱲᱟᱭ ᱥᱮᱨᱮᱧ ᱠᱮᱫᱟ ᱢᱮᱱᱠᱷᱟᱱ ᱥᱚᱦᱨᱟᱭ ᱥᱮᱨᱮᱧ ᱜᱮ ᱥᱮᱨᱮᱧ ᱠᱮᱫᱟ ᱥᱮᱨᱮᱧ ᱠᱮᱫᱟᱭ ᱢᱮᱱᱛᱮ ᱮᱢᱚᱱᱮ ᱥᱮᱨᱮᱧ ᱠᱮᱫᱟ ᱡᱮ ᱦᱚᱲᱢᱚ ᱨᱮ ᱜᱟᱰᱟ ᱞᱮᱠᱟ ᱜᱮ ᱟᱹᱭᱠᱟᱹᱣ ᱮᱱᱟ ᱢᱮᱱᱠᱷᱟᱱ ᱡᱮ ᱢᱤᱫᱴᱮᱱ ᱤᱧ ᱫᱚ ᱢᱟᱱᱮ ᱯᱚᱱᱨᱚᱥ ᱥᱟᱴ ᱥᱚᱛᱛᱳᱨ ᱵᱚᱪᱷᱚᱨ ᱵᱚᱭᱮᱥ ᱵᱚᱭᱮᱥ ᱠᱟᱱ ᱛᱤᱧᱟᱹ ᱢᱮᱱᱠᱷᱟᱱ ᱤᱧ ᱵᱟᱹᱧ ᱪᱮᱫᱟᱜ ᱵᱟᱹᱧ ᱦᱟᱲᱟᱢᱮᱱ ᱚᱱᱮ ᱚᱱᱟᱜᱤᱧ ᱩᱭᱦᱟᱹᱨ ᱠᱮᱫᱟ ᱤᱧ ᱱᱤᱡᱮ ᱟᱫᱚ ᱩᱱᱤ ᱥᱮᱨᱮᱧ ᱥᱮᱨᱮᱧ ᱠᱮᱫ ᱚᱱᱟ ᱥᱮᱨᱮᱧ ᱛᱟᱞᱟ ᱨᱮᱜᱮ ᱛᱮᱦᱮᱧ ᱤᱧ ᱫᱚ ᱢᱮᱱᱫᱟ ᱛᱮᱦᱮᱧ ᱫᱚ ᱩᱱᱤᱭᱟᱜ ᱥᱮᱨᱮᱧ ᱛᱤᱧ ᱩᱭᱦᱟᱹᱨ ᱠᱤᱫᱟᱹᱧ ᱤᱧ ᱮᱠᱫᱚᱢ ᱟᱹᱰᱤ ᱢᱚᱱ ᱟᱜᱷᱟᱛ ᱜᱮ ᱵᱩᱡᱷᱟᱹᱣᱱᱟ ᱟᱜᱷᱟᱛ ᱚᱱᱟ ᱟᱜᱷᱟᱛ ᱟᱸᱡᱚᱢ ᱯᱚᱨ ᱯᱚᱨ ᱜᱮ ᱮᱢᱚᱱᱮ ᱥᱮᱨᱮᱧ ᱠᱮᱫᱟ ᱥᱚᱦᱨᱟᱭ ᱥᱮᱨᱮᱧ ᱜᱮᱭ ᱥᱮᱨᱮᱧ ᱠᱮᱫᱟ ᱟᱨᱚ ᱚᱱᱟ ᱟᱜᱷᱟᱛ ᱫᱚ ᱟᱵᱟᱨᱮ ᱢᱮᱱᱠᱷᱟᱱ ᱮ ᱯᱚᱨᱤᱪᱷᱚᱱ ᱮᱱᱟ ᱚᱱᱟ ᱫᱚ ᱟᱵᱟᱨ ᱚᱱᱟ ᱟᱜᱷᱟᱛ ᱯᱩᱨᱩᱱᱮᱱ ᱠᱷᱟᱱ ᱟᱹᱰᱤ ᱨᱟᱹᱥᱠᱟᱹ ᱜᱮ ᱚᱱᱟᱧ ᱟᱹᱭᱠᱟᱹᱣ ᱠᱮᱫᱟ ᱢᱮᱱᱠᱷᱟᱱ ᱡᱮ ᱚᱱᱟ ᱡᱮ ᱚᱱᱮᱠᱚ ᱢᱮᱱᱟ ᱡᱮ ᱥᱮᱨᱮᱧ ᱜᱮ ᱠᱟᱛᱷᱟᱡ ᱵᱟᱹᱲᱤᱡ ᱟᱨ ᱥᱮᱨᱮᱧ ᱜᱮ ᱠᱟᱛᱷᱟᱡ ᱢᱚᱡᱽ ᱚᱱᱟ ᱢᱚᱡᱽ ᱛᱟᱞᱟ ᱨᱮᱜᱮ ᱛᱮᱦᱮᱧ ᱫᱚ ᱟᱹᱰᱤ ᱨᱟᱹᱥᱠᱟᱹ ᱛᱮᱦᱮᱧ ᱵᱚᱭᱚᱥ ᱪᱟᱞᱟᱣ ᱪᱮᱛᱟᱱ ᱨᱮ ᱛᱮᱦᱮᱧ ᱩᱱᱤ ᱜᱤᱫᱽᱨᱟᱹᱭ ᱥᱮᱨᱮᱧ ᱠᱮᱫᱟ ᱢᱮᱱᱠᱷᱟᱱ ᱢᱤᱫᱴᱮᱱ ᱠᱚᱲᱟ ᱜᱤᱫᱽᱨᱟᱹ ᱥᱚᱦᱨᱟᱭ ᱥᱮᱨᱮᱧ ᱚᱱᱟ ᱥᱮᱨᱮᱧ ᱟᱸᱡᱚᱢ ᱛᱮ ᱤᱧᱟᱹᱜ ᱢᱚᱱ ᱦᱚᱸ ᱥᱟᱹᱫᱟᱹᱢ ᱛᱮ ᱛᱚᱞ ᱮᱱ ᱛᱤᱧᱟᱹ ᱮᱠᱫᱚᱢ ᱮᱢᱚᱱ ᱛᱚᱞᱮᱱᱟ ᱤᱧᱟᱹᱜ ᱢᱚᱱᱜᱤᱧ ᱢᱮᱱ ᱠᱮᱫᱟ ᱤᱧᱟᱹᱜ ᱱᱤᱡᱮᱨ ᱢᱚᱱ ᱜᱮ ᱢᱮᱱ ᱠᱮᱫ ᱛᱤᱧᱟᱹ ᱢᱮᱱᱠᱷᱟᱱ ᱡᱮ ᱪᱮᱫᱟᱜ ᱵᱟᱹᱧ ᱦᱟᱲᱟᱢᱮᱱ ᱤᱧᱦᱚᱸ ᱩᱱᱤ ᱞᱮᱠᱟ ᱠᱚᱲᱟ ᱜᱤᱧ ᱵᱟᱲᱮᱧ ᱛᱟᱦᱮᱸ ᱞᱮᱱᱠᱷᱟᱱ ᱟᱹᱰᱤ ᱱᱟᱯᱟᱭ ᱨᱟᱹᱥᱠᱟᱹ ᱜᱤᱧ ᱟᱹᱭᱠᱟᱹᱣ ᱠᱮᱭᱟ ᱦᱮᱸ ᱥᱟᱨᱤ